ᱡᱚᱠᱷᱚᱱ ᱥᱮᱨᱢᱟ ᱨᱮ ᱨᱟᱢᱫᱷᱩᱱᱩ ᱦᱩᱭᱩᱜᱼᱟ ᱛᱚᱠᱷᱚᱱ ᱫᱚ ᱥᱮᱨᱢᱟ ᱫᱚ ᱟᱹᱰᱤ ᱢᱚᱸᱡᱽ ᱜᱮ ᱧᱮᱞᱚᱜᱼᱟ ᱟᱨ ᱟᱹᱰᱤ ᱟᱸᱴ ᱜᱮ ᱠᱚᱭᱚᱜ ᱥᱟᱱᱟᱣᱟ ᱟᱨ ᱟᱹᱭᱩᱵ ᱵᱮᱲᱟ ᱫᱚ ᱥᱮᱨᱢᱟ ᱫᱚ ᱟᱹᱰᱤ ᱢᱚᱸᱡ ᱜᱮ ᱧᱮᱞᱚᱜᱼᱟ ᱥᱮ ᱱᱚᱝᱠᱟᱭ ᱛᱷᱚᱲᱟ ᱜᱟᱱᱮ ᱨᱤᱢᱤᱞ ᱞᱮᱠᱷᱟᱱ ᱟᱨ ᱛᱟᱦᱞᱮ ᱨᱤᱢᱤᱞ ᱛᱷᱚᱲᱟᱜᱟᱱ ᱧᱮᱞᱚᱜᱼᱟ ᱯᱩᱸᱰ ᱧᱚᱜ ᱟᱨ ᱥᱮ ᱦᱮᱸᱫᱮ ᱨᱤᱢᱤᱞ ᱦᱚᱸ ᱦᱮᱸᱫᱮ ᱧᱚᱜ ᱨᱤᱢᱤᱞ ᱧᱮᱞᱚᱜᱼᱟ ᱟᱵᱟᱨ ᱥᱮᱨᱢᱟ ᱧᱮᱞᱚᱜᱼᱟ ᱟᱹᱰᱤ ᱱᱟᱯᱟᱭ ᱧᱮᱞᱚᱜᱼᱟ ᱨᱟᱢ ᱫᱷᱚᱱᱩ ᱥᱚᱢᱚᱭ ᱢᱟᱛᱚ ᱥᱮᱨᱢᱟ ᱢᱟ ᱟᱹᱰᱤ ᱪᱮᱦᱨᱟ ᱜᱮ ᱧᱮᱞᱚᱜ ᱟᱨ ᱱᱚᱝᱠᱟ ᱟᱹᱭᱩᱵ ᱵᱮᱲᱟ ᱦᱚᱸ ᱥᱮᱨᱢᱟ ᱥᱮᱫ ᱠᱚᱭᱚᱜ ᱫᱚ ᱟᱹᱰᱤ ᱱᱟᱯᱟᱭ ᱵᱩᱡᱷᱟᱹᱜ ᱜᱮᱭᱟ